ᱟᱹᱛᱩ ᱨᱮᱱ ᱠᱚᱣᱟᱜ ᱡᱤᱭᱚᱱ ᱨᱮ ᱜᱮᱢ ᱠᱚᱫᱚ ᱟᱹᱰᱤ ᱜᱮ ᱞᱟᱹᱠᱛᱤ ᱜᱮᱭᱟ ᱜᱮᱢ ᱵᱚᱱ ᱜᱟᱛᱮ ᱞᱮᱱᱠᱷᱟᱱ ᱫᱚ ᱟᱵᱚᱣᱟᱜ ᱥᱚᱨᱤᱨ ᱨᱮᱦᱚᱸ ᱢᱟᱱᱮ ᱴᱷᱤᱠ ᱛᱟᱸᱦᱮᱱ ᱛᱟᱵᱳᱱᱟ ᱨᱩᱣᱟᱹ ᱦᱟᱹᱥᱩ ᱠᱚᱸᱦᱚᱸ ᱥᱮᱨᱚᱠᱚᱢ ᱵᱟᱝ ᱦᱩᱭᱩᱜᱼᱟ ᱟᱨ ᱡᱚᱫᱤ ᱵᱷᱟᱜᱤ ᱵᱟᱝ ᱵᱚᱱ ᱜᱟᱛᱮᱜ ᱠᱷᱟᱱ ᱫᱚ ᱛᱟᱦᱞᱮ ᱟᱵᱚᱣᱟᱜ ᱤᱥᱴᱮᱴ ᱠᱚᱨᱮ ᱦᱚᱸ ᱥᱤᱞᱮᱠᱴ ᱨᱮᱭᱟᱜ ᱟᱹᱰᱤ ᱪᱟᱱᱥ ᱢᱮᱱᱟᱜ ᱠᱟᱫᱟ ᱚᱥᱯᱳᱨᱴ ᱮᱠᱟᱰᱮᱢᱤ ᱨᱮᱦᱚᱸ ᱵᱷᱚᱨᱛᱤ ᱨᱮᱭᱟᱜ ᱟᱹᱰᱤ ᱪᱟᱱᱥ ᱢᱮᱱᱟᱜ ᱠᱟᱫᱟ ᱡᱚᱫᱤ ᱟᱢ ᱠᱷᱮ ᱮᱢ ᱵᱟᱰᱟᱭ ᱠᱷᱟᱱ ᱫᱚ ᱟᱨ ᱟᱨ ᱠᱷᱮᱞ ᱡᱟᱸᱦᱟ ᱮᱠᱟᱰᱮᱢᱤ ᱠᱚᱨᱮᱜ ᱢᱮᱱᱟᱜ ᱠᱟᱜ ᱚᱱᱟ ᱨᱮᱦᱚᱸ ᱵᱷᱚᱨᱛᱤ ᱫᱟᱲᱮᱭᱟᱜ ᱟᱢ ᱡᱚᱫᱤ ᱟᱢ ᱵᱷᱟᱜᱤ ᱠᱷᱮᱞ ᱮᱢ ᱫᱟᱲᱮᱭᱟᱜ ᱟᱢ ᱚᱱᱰᱮ ᱠᱷᱚᱱ ᱟᱢ ᱤᱱᱴᱟᱨ ᱱᱮᱥᱮᱱᱮᱞ ᱨᱮᱦᱚᱢ ᱪᱟᱞᱟᱣ ᱫᱟᱲᱮᱭᱟᱜᱼᱟ ᱡᱚᱫᱤ ᱟᱢ ᱵᱷᱟᱜᱤᱢ ᱠᱷᱮᱞ ᱫᱟᱲᱮᱭᱟᱜ ᱠᱷᱟᱱ ᱫᱚ ᱛᱳ ᱠᱷᱮᱞ ᱫᱚ ᱦᱩᱭᱩᱜ ᱠᱟᱱᱟ ᱥᱚᱵ ᱛᱷᱮᱠᱮ ᱪᱮᱫ ᱤᱧ ᱞᱟᱹᱭᱟ ᱢᱚᱸᱡᱟ ᱦᱚᱸ ᱢᱚᱸᱡᱟ ᱜᱮᱭᱟ ᱯᱚᱨᱤᱥᱚᱨᱚᱢ ᱦᱚᱸ ᱯᱚᱨᱤᱥᱚᱨᱚᱢ ᱦᱩᱭᱩᱜ ᱜᱮᱭᱟ ᱛᱳ ᱠᱷᱮᱞ ᱞᱮᱠᱟ ᱢᱚᱸᱡ ᱡᱤᱱᱤᱥ ᱫᱚ ᱪᱮᱫᱦᱚᱸ ᱵᱟᱹᱱᱩᱜ ᱠᱟᱫᱟ ᱡᱚᱛᱚ ᱨᱮᱜᱮ ᱟᱢᱫᱚ ᱠᱷᱮᱞ ᱞᱮᱠᱷᱟᱱ ᱮᱢ ᱥᱚᱨᱚᱨ ᱦᱚᱸ ᱥᱩᱥᱛᱷᱳ ᱛᱟᱸᱦᱮᱱ ᱛᱟᱢᱟ ᱮᱱᱛᱮ ᱨᱮᱦᱚᱸ ᱟᱢ ᱴᱟᱠᱟ ᱯᱚᱭᱥᱟ ᱦᱚᱢ ᱠᱟᱢᱟᱣ ᱫᱟᱲᱮᱭᱟᱜᱼᱟ ᱡᱮᱢᱚᱱ ᱢᱮᱱᱟᱜ ᱠᱚᱣᱟ ᱡᱮᱢᱚᱱ ᱵᱤᱨᱟᱴ ᱠᱟᱦᱞᱤ ᱫᱷᱳᱱᱤ ᱩᱱᱠᱩ ᱫᱚ ᱪᱮᱫ ᱩᱱᱠᱩ ᱠᱚ ᱠᱷᱮᱞ ᱩᱱᱠᱩ ᱫᱚ ᱵᱮᱥᱤ ᱵᱟᱠᱚ ᱯᱟᱲᱦᱟᱣ ᱠᱟᱫᱟ ᱥᱩᱫᱷ ᱠᱚ ᱠᱷᱮᱞ ᱢᱚᱸᱡ ᱛᱮᱠᱚ ᱠᱷᱮᱞ ᱠᱟᱫᱟ ᱠᱷᱮᱞ ᱦᱤᱥᱟᱹᱵ ᱛᱮᱜᱮ ᱩᱱᱠᱩᱣᱟᱜ ᱫᱚ ᱧᱩᱛᱩᱢ ᱦᱩᱭ ᱠᱟᱱᱟ ᱛᱳ ᱚᱱᱟᱜᱤᱧ ᱞᱟᱹᱭᱟ ᱠᱷᱮᱞ ᱦᱩᱭᱩᱜ ᱠᱟᱱᱟ ᱚᱱᱟᱜᱤ ᱟᱹᱰᱤ ᱢᱟᱨᱟᱝ ᱯᱟᱞᱟᱴᱯᱷᱚᱨᱚᱢ ᱟᱵᱚᱫᱚ ᱩᱱᱟᱹᱜ ᱫᱚ ᱵᱟᱵᱚᱱ ᱵᱷᱟᱵᱱᱟᱭᱟ ᱦᱚᱲ ᱫᱚ ᱡᱮ ᱠᱷᱮᱞ ᱠᱟᱱᱟᱭ ᱠᱷᱮᱞ ᱠᱟᱱᱟᱭ ᱠᱤᱱᱛᱩ ᱠᱷᱮᱞ ᱛᱤᱱᱟᱹᱜ ᱢᱟᱨᱟᱝ ᱡᱤᱱᱤᱥ ᱠᱟᱱᱟ ᱟᱵᱚᱫᱚ ᱵᱟᱵᱚᱱ ᱵᱩᱡᱷᱟᱹᱣ ᱫᱟᱲᱮᱭᱟᱜ ᱠᱟᱱᱟ